ᱤᱧ ᱤᱥᱠᱩᱞ ᱨᱮᱭᱟᱜ ᱤᱛᱩᱱ ᱟᱥᱲᱟ ᱨᱮ ᱥᱮ ᱤᱥᱠᱩᱞ ᱨᱮ ᱡᱚᱛᱚᱠᱷᱚᱱ ᱦᱮᱸ ᱤᱛᱤᱦᱟᱥ ᱥᱮ ᱱᱟᱜᱟᱢ ᱟᱹᱰᱤ ᱟᱸᱴᱤᱧ ᱠᱩᱥᱤᱭᱟᱜ ᱠᱟᱱ ᱛᱟᱦᱮᱸ ᱠᱟᱱᱟ ᱠᱟᱨᱚᱱ ᱤᱛᱤᱦᱟᱥ ᱥᱮ ᱱᱟᱜᱟᱢ ᱨᱮᱫᱚ ᱢᱟᱨᱮ ᱢᱟᱨᱮ ᱠᱟᱛᱷᱟ ᱵᱩᱡᱷᱟᱹᱜᱼᱟ ᱵᱤᱵᱷᱤᱱᱱᱚ ᱨᱚᱠᱚᱢ ᱵᱤᱫᱽᱫᱨᱳᱦᱚ ᱦᱩᱞ ᱵᱤᱫᱽᱫᱨᱳᱦᱚ ᱪᱩᱣᱟᱲ ᱵᱤᱫᱽᱫᱨᱳᱦᱚ ᱛᱷᱮᱠᱮ ᱵᱷᱟᱨᱚᱛ ᱨᱮ ᱪᱮᱞᱮᱠᱟ ᱠᱟᱛᱮ ᱥᱟᱫᱷᱤᱱᱟᱠᱟᱱᱟ ᱵᱨᱤᱴᱤᱥ ᱥᱚᱨᱠᱟᱨ ᱪᱮᱫᱞᱮᱠᱟ ᱠᱟᱛᱮ ᱠᱚ ᱦᱮᱡ ᱞᱮᱱᱟ ᱤᱝᱞᱮᱱᱹ ᱠᱷᱚᱡ ᱥᱮ ᱵᱤᱵᱷᱤᱱᱱᱚ ᱡᱟᱛᱤ ᱥᱮ ᱪᱮᱫᱞᱮᱠᱟ ᱵᱷᱟᱨᱚᱛ ᱵᱚᱨᱥᱚ ᱨᱮᱠᱚ ᱟᱠᱨᱚᱢᱚᱱ ᱞᱮᱫᱟ ᱮᱸᱜ ᱫᱮᱥ ᱠᱷᱚᱫ ᱵᱤᱵᱸᱤᱱᱱᱚ ᱨᱚᱠᱚᱢ ᱜᱩᱱᱤ ᱯᱚᱨᱡᱚᱴᱚᱠ ᱠᱚ ᱦᱮᱡ ᱞᱮᱱᱟ ᱱᱩᱠᱩ ᱢᱩᱠᱩᱣᱟᱜ ᱠᱟᱹᱦᱤᱱᱤ ᱟᱹᱰᱤ ᱟᱸᱴᱤᱧ ᱠᱩᱥᱤᱣᱟᱜᱼᱟ ᱤᱧ ᱢᱟ ᱡᱷᱚᱛᱚ ᱠᱷᱚᱡ ᱠᱮᱴᱮᱡ ᱤᱧ ᱟᱹᱭᱠᱟᱹᱣᱮᱫ ᱛᱟᱦᱮᱸᱱᱟ ᱵᱷᱳᱣᱛᱚ ᱵᱤᱜᱽᱜᱟᱱ ᱵᱷᱳᱣᱛᱚ ᱵᱤᱜᱽᱜᱟᱱ ᱨᱮᱫᱚ ᱮᱠᱟᱞᱛᱮ ᱱᱟᱢᱵᱟᱨ ᱜᱮ ᱵᱟᱹᱧ ᱧᱟᱢᱮᱫ ᱛᱟᱦᱮᱸᱱ ᱟᱹᱰᱤ ᱜᱮ ᱠᱚᱢ ᱱᱟᱢᱵᱟᱨᱤᱧ ᱧᱟᱢᱮᱫ ᱛᱟᱦᱮᱸᱱ ᱢᱮᱱᱠᱷᱟᱱ ᱱᱟᱢᱵᱟᱨ ᱜᱮ ᱵᱤᱥᱤ ᱵᱟᱹᱧ ᱧᱟᱢ ᱫᱟᱲᱮᱭᱟᱜ ᱠᱟᱱ ᱛᱟᱦᱮᱸᱱᱟ ᱟᱨ ᱤᱛᱤᱦᱟᱸᱥ ᱨᱮᱫᱚ ᱟᱹᱰᱤ ᱟᱸᱴ ᱱᱟᱢᱵᱟᱨᱤᱧ ᱧᱟᱢᱮᱫ ᱛᱟᱦᱮᱸᱱᱟ ᱟᱨ ᱤᱛᱤᱦᱟᱸᱥ ᱥᱟᱶᱼᱥᱟᱶ ᱛᱮ ᱵᱟᱝᱞᱟ ᱡᱤᱵᱚᱱ ᱵᱤᱜᱽᱜᱟᱱ ᱨᱮᱦᱚᱸ ᱟᱹᱰᱤ ᱰᱷᱮᱦᱚᱸ ᱱᱟᱢᱵᱟᱨᱤᱧ ᱧᱟᱢᱮᱫ ᱛᱟᱦᱮᱸᱱᱟ ᱦᱩᱢ ᱚᱱᱟ ᱥᱟᱶᱛᱮ ᱚᱝᱠᱚ ᱤᱝᱨᱮᱡᱤ ᱦᱩᱸᱧ ᱠᱩᱥᱤᱣᱟᱜ ᱠᱟᱱ ᱛᱟᱦᱮᱸᱱᱟ ᱠᱤᱱᱛᱩ ᱵᱷᱳᱣᱛᱚ ᱵᱤᱜᱽᱜᱟᱱ ᱨᱮᱫᱚ ᱟᱹᱰᱤ ᱟᱸᱴᱤᱧ ᱮᱸ ᱵᱚᱞᱮ ᱫᱩᱨᱵᱚᱞ ᱜᱮᱭᱟ ᱚᱱᱟ ᱥᱟᱶᱛᱮ ᱡᱚᱛᱚ ᱠᱷᱚᱡ ᱤᱧ ᱠᱩᱥᱤᱣᱟᱜᱼᱟ ᱤᱛᱤᱦᱟᱸᱥ ᱠᱟᱨᱚᱱ ᱜᱚᱞᱯᱚ ᱟᱠᱟᱨ ᱛᱮ ᱤᱛᱤᱦᱟᱸᱥ ᱫᱚ ᱟᱹᱭᱠᱟᱹᱜᱼᱟ ᱟᱭᱢᱟᱼᱟᱭᱢᱟ ᱢᱟᱨᱤ ᱤᱛᱤᱦᱟᱸᱥ ᱥᱮ ᱢᱟᱨᱤ ᱱᱟᱜᱟᱢ ᱠᱚ ᱧᱟᱢᱚᱜᱼᱟ ᱦᱮᱸ ᱢᱟᱨᱤ ᱱᱟᱜᱟᱢ ᱵᱤᱵᱷᱤᱱᱱᱚ ᱨᱚᱠᱚᱢ ᱡᱦᱟᱸ ᱵᱤᱫᱽᱫᱨᱳᱦᱚᱧ ᱞᱟᱹᱭ ᱠᱮᱫ ᱥᱮ ᱵᱤᱵᱷᱤᱱᱱᱚ ᱨᱚᱠᱚᱢ ᱢᱩᱵᱷᱢᱮᱱᱴ ᱵᱤᱵᱷᱤᱱᱱᱚ ᱨᱚᱠᱚᱢ ᱡᱟᱛᱤᱭᱟᱜ ᱟ ᱟᱵᱚ ᱵᱷᱟᱨᱚᱛ ᱵᱚᱨᱥᱚ ᱨᱮᱠᱩ ᱨᱟᱡ ᱠᱟᱫᱟ ᱩᱱᱨᱩᱣᱟᱜ ᱨᱟᱡᱼᱨᱟᱯᱟᱡ ᱨᱮᱭᱟᱜ ᱱᱟᱜᱟᱢ ᱧᱟᱢᱚᱜᱼᱟ ᱚᱱᱟᱛᱮ ᱤᱧᱫᱚ ᱤᱛᱤᱦᱟᱸᱥ ᱜᱮ ᱟᱹᱰᱤ ᱟᱸᱴᱤᱧ ᱥᱮ ᱱᱟᱜᱟᱢ ᱜᱮ ᱤᱧ ᱫᱚ ᱟᱰᱤ ᱟᱸᱴᱤᱧ ᱠᱩᱥᱤᱣᱟᱜ ᱠᱟᱱ ᱛᱟᱦᱮᱸᱱᱟ